ᱦᱚᱸ ᱦᱚᱸ ᱦᱚᱸ ᱦᱚᱸ ᱟᱪᱪᱷᱟ ᱟᱪᱪᱷᱟ ᱟᱪᱪᱷᱟ ᱟᱪᱪᱷᱟ ᱦᱚᱸ ᱦᱚᱸ ᱪᱟᱥᱤ ᱜᱮ ᱦᱳᱭ ᱦᱳᱭ ᱪᱟᱥᱤ ᱜᱮ ᱦᱚᱸ ᱦᱚᱸ ᱦᱳᱭ ᱪᱟᱥ ᱫᱚ ᱚᱱᱠᱟ ᱫᱚ ᱱᱤᱛᱳᱜ ᱢᱟ ᱥᱤᱛᱩᱝ ᱫᱤᱱ ᱠᱟᱱᱟ ᱛᱚ ᱟᱫᱚ ᱱᱤᱛᱳᱜ ᱫᱚ ᱱᱚᱣᱟ ᱩᱛᱩ ᱠᱚᱜᱮ ᱥᱚᱵᱽᱡᱤ ᱠᱚ ᱦᱚᱸ ᱦᱳᱭ ᱦᱳᱭ ᱤᱱᱠᱟᱹ ᱦᱤᱥᱟᱹᱵᱽ ᱨᱮᱱᱟᱜ ᱜᱮ ᱡᱟᱦᱟᱸᱞᱮᱠᱟ ᱱᱟᱜ ᱫᱟᱲᱮᱭᱟᱜ ᱦᱩᱭᱩᱜᱼᱟ ᱤᱫᱤᱭ ᱦᱩᱭᱩᱜᱼᱟᱛᱚ ᱪᱟᱥ ᱠᱚᱦᱚᱸ ᱟᱨᱚ ᱦᱟᱱᱮ ᱦᱟᱴ ᱵᱟᱡᱟᱨ ᱠᱚ ᱦᱚᱸ ᱟᱫᱚ ᱱᱚᱝᱠᱟ ᱦᱚᱸ ᱱᱚᱛᱮ ᱫᱚ ᱱᱟᱦᱟᱸᱜ ᱫᱟᱜ ᱪᱟᱥ ᱫᱚ ᱱᱟᱜ ᱚᱱᱮ ᱦᱩᱲᱩ ᱜᱮ ᱪᱟᱥᱚᱜ ᱠᱟᱱᱟ ᱟᱥᱟᱲ ᱥᱟᱱ ᱫᱚ ᱦᱩᱲᱩ ᱜᱮ ᱟᱨ ᱱᱚᱣᱟ ᱥᱤᱛᱩᱝ ᱫᱤᱱ ᱫᱚ ᱱᱚᱣᱟ ᱥᱚᱵᱽᱡᱤ ᱠᱚ ᱟᱨ ᱥᱟᱫᱷᱚᱱ ᱥᱟᱫᱷᱚᱱ ᱠᱚᱫᱚ ᱵᱟᱹᱱᱩᱜᱼᱟᱱᱟ ᱥᱟᱫᱷᱚᱱ ᱠᱚᱫᱚ ᱜᱟᱰᱟ ᱫᱟᱜ ᱠᱚᱛᱮ ᱜᱮ ᱪᱟᱥᱚᱜ ᱠᱟᱱᱟ ᱡᱟ ᱦᱩᱭᱩᱜ ᱠᱟᱱᱟ ᱦᱩᱭᱩᱜ ᱠᱟᱱᱟ ᱡᱟᱦᱟᱸᱞᱮᱠᱟ ᱦᱩᱸ ᱦᱳᱭ ᱦᱳᱭ ᱦᱳᱭ ᱚᱱᱟ ᱛᱮᱜᱮ ᱱᱟᱜ ᱪᱟᱥᱚᱜ ᱠᱟᱱᱟ ᱚᱱᱠᱟᱱ ᱥᱮᱬᱟ ᱰᱮᱢ ᱢᱟ ᱵᱟᱹᱱᱩᱜᱼᱟᱱᱟ ᱤᱱᱟᱹ ᱠᱟᱹᱴᱤᱡᱼᱠᱟᱹᱴᱤᱡᱟᱜ ᱮᱱᱮ ᱢᱤᱱᱤ ᱥᱳᱞᱟᱨ ᱠᱚᱠᱚ ᱵᱟᱹᱭᱥᱟᱹᱣ ᱵᱟᱲᱟᱣᱟᱠᱟᱜ ᱞᱮᱭᱟ ᱦᱟᱸᱰᱮ ᱱᱟᱰᱮ ᱦᱟᱸᱰᱮ ᱦᱟᱸᱰᱮ ᱱᱟᱰᱮ ᱚᱱᱟ ᱦᱚᱸ ᱜᱚᱴᱟ ᱫᱚ ᱵᱟᱹᱱᱩᱜᱼᱟᱱᱟ ᱦᱚᱸ ᱥᱚᱵᱽᱡᱤ ᱫᱚ ᱱᱟᱜ ᱢᱟᱱᱮ ᱪᱮᱫ ᱦᱩᱭᱩᱜ ᱠᱟᱱᱟ ᱱᱚᱜᱼᱚ ᱱᱚᱝᱠᱟ ᱤᱭᱟᱹ ᱠᱚ ᱵᱮᱸᱜᱟᱲ ᱠᱚ ᱵᱤᱞᱟᱹᱛᱤ ᱠᱚ ᱟᱨ ᱯᱩᱨᱟᱹᱭ ᱠᱚ ᱯᱚᱴᱚᱞ ᱠᱚ ᱦᱩᱸ ᱦᱩᱸ ᱱᱤᱭᱟᱹ ᱠᱚᱜᱮ ᱦᱟᱸᱜ ᱪᱟᱥᱚᱜᱚᱜ ᱠᱟᱱᱟ ᱱᱟᱜ ᱩᱛᱩ ᱞᱮᱠᱟᱱᱟᱜ ᱠᱚᱜᱮ ᱟᱹᱰᱤ ᱫᱟᱢᱤᱭᱟᱜ ᱫᱚ ᱱᱟᱜ ᱵᱟᱝᱟ ᱦᱚᱸ ᱦᱚᱸ ᱚᱱᱠᱟ ᱢᱟ ᱩᱭᱦᱟᱹᱨ ᱢᱟ ᱩᱭᱦᱟᱹᱨᱚᱜ ᱠᱟᱱ ᱜᱮ ᱟᱫᱚ ᱚᱝᱠᱟ ᱪᱟᱥ ᱨᱮᱱᱟᱜ ᱢᱟᱱᱮ ᱪᱮᱫ ᱦᱩᱭᱩᱜ ᱠᱟᱱᱟ ᱱᱚᱛᱮ ᱫᱟᱜ ᱵᱟᱹᱱᱩᱜᱼᱟᱱᱟ ᱥᱮ ᱟᱫᱚ ᱚᱱᱟ ᱫᱟᱢ ᱛᱮ ᱞᱟᱜᱟᱣ ᱠᱟᱛᱮᱢ ᱪᱟᱥᱟ ᱟᱨ ᱚᱱᱟ ᱵᱟᱝ ᱩᱴᱷᱟᱹᱣᱟ ᱫᱟᱢ ᱚᱱᱟ ᱱᱟᱜ ᱠᱟᱹᱴᱤᱡ ᱵᱚᱛᱚᱨ ᱵᱩᱡᱷᱟᱹᱜᱼᱟ ᱚᱱᱟ ᱛᱮ ᱱᱟᱜ ᱚᱱᱠᱟᱱᱟᱜ ᱫᱚ ᱵᱟᱞᱮ ᱪᱟᱥ ᱵᱟᱲᱟᱭᱮᱫᱼᱟ ᱦᱚᱸ ᱦᱚᱸ ᱮᱠᱫᱚᱢ ᱮᱠᱫᱚᱢ ᱜᱮ ᱪᱟᱥ ᱠᱚᱜᱼᱟ ᱦᱚᱸ ᱱᱟᱯᱟᱭ ᱜᱮ ᱪᱟᱥ ᱠᱚᱜᱼᱟ ᱦᱚᱸ ᱦᱮᱸ ᱦᱳᱭ ᱦᱳᱭ ᱦᱳᱭ ᱢᱟ ᱢᱟ ᱢᱟ ᱵᱮᱵᱚᱥᱛᱟᱠᱟᱜ ᱢᱮ ᱦᱳᱭ ᱱᱚᱣᱟ ᱜᱮ ᱟᱹᱰᱤ ᱱᱟᱯᱟᱭ ᱠᱟᱛᱷᱟ ᱦᱮᱸ ᱦᱮᱸ